ᱢᱤᱰᱤᱭᱟ ᱫᱟᱨᱟᱭᱛᱮ ᱥᱟᱹᱨᱤᱜᱮ ᱟᱵᱚ ᱢᱤᱫ ᱵᱷᱟᱹᱜᱤ ᱥᱟᱸᱫᱮᱥ ᱠᱚ ᱮᱢᱟᱵᱚᱱᱟ ᱪᱮᱫᱟᱜ ᱥᱮ ᱡᱟᱦᱟᱸ ᱯᱚᱱᱚᱛ ᱠᱚᱨᱮ ᱟᱨᱵᱟᱝ ᱴᱚᱴᱷᱟ ᱠᱚᱨᱮ ᱡᱟᱦᱟᱸ ᱜᱷᱚᱴᱚᱱᱟ ᱠᱚ ᱜᱷᱚᱴᱟᱜ ᱠᱟᱱ ᱥᱮ ᱵᱟᱹᱲᱤᱡ ᱠᱟᱹᱢᱤ ᱟᱨᱵᱟᱝ ᱵᱷᱟᱹᱜᱤ ᱠᱟᱹᱢᱤ ᱠᱚ ᱠᱚ ᱪᱤᱛᱟᱹᱨ ᱠᱚ ᱥᱟᱵ ᱨᱟᱠᱟᱵᱟ ᱪᱮᱫᱟᱜ ᱥᱮ ᱱᱮᱛᱟᱨ ᱫᱚ ᱥᱮᱭ ᱰᱤᱡᱤᱴᱮᱞ ᱡᱩᱜᱽ ᱮᱥᱢᱟᱴᱼᱯᱷᱳᱱ ᱥᱮ ᱴᱤᱵᱷᱤ ᱮᱢᱟᱱ ᱠᱚ ᱛᱟᱞᱟ ᱛᱮᱜᱮ ᱵᱚᱱ ᱟᱵᱚᱵᱚᱱ ᱧᱮᱞ ᱫᱟᱲᱮᱭᱟᱜ ᱠᱟᱱᱟ ᱚᱱᱟᱞᱮᱠᱟᱛᱮ ᱡᱟᱦᱟᱱ ᱵᱟᱹᱲᱤᱡ ᱠᱟᱹᱢᱤ ᱠᱚᱨᱮ ᱥᱮ ᱵᱷᱟᱹᱜᱤᱭᱟᱜ ᱠᱟᱹᱢᱤ ᱠᱚ ᱱᱚᱣᱟ ᱢᱤᱰᱤᱭᱟ ᱥᱮ ᱱᱤᱭᱩᱡ ᱫᱟᱨᱟᱭ ᱛᱮᱵᱚᱱ ᱵᱟᱲᱟᱭ ᱫᱟᱲᱮᱭᱟᱜ ᱠᱟᱱᱟ